ᱥᱟᱱᱟᱢ ᱠᱚᱧ ᱵᱟᱰᱟᱭ ᱡᱮ ᱡᱮ ᱤᱧᱟᱹᱜ ᱠᱟᱨᱮᱱᱴ ᱵᱤᱞ ᱤᱭᱟᱹᱧ ᱞᱟᱹᱭ ᱯᱮ ᱠᱤᱱᱟ ᱡᱮ ᱤᱧᱟᱜ ᱠᱟᱨᱮᱱᱴ ᱵᱤᱞ ᱪᱮᱫᱟᱜ ᱩᱱᱟᱹᱜ ᱵᱟᱹᱲᱛᱤ ᱦᱮᱡ ᱠᱟᱱ ᱛᱤᱧᱟᱹ ᱤᱧᱟᱹᱜ ᱠᱟᱨᱮᱱᱴ ᱵᱤᱞ ᱢᱟ ᱠᱚᱢ ᱜᱮ ᱦᱮᱡ ᱵᱟᱲᱟᱜᱼᱟ ᱪᱮᱫᱟᱜ ᱥᱮ ᱤᱧᱟᱹᱜ ᱵᱟᱲᱟᱭ ᱥᱟᱱᱟᱭᱤᱫᱤᱧᱟ ᱡᱮ ᱪᱮᱫᱟᱜ ᱱᱚᱝᱠᱟᱱᱟᱜ ᱫᱚ ᱦᱩᱭ ᱵᱟᱲᱟᱜ ᱠᱟᱱᱟ ᱚᱱᱟ ᱢᱟᱥ ᱨᱮᱫᱚ ᱩᱱᱟᱹᱜ ᱩᱱᱟᱹᱜ ᱵᱤᱨ ᱠᱟᱨᱮᱱᱴ ᱵᱤᱞ ᱵᱟᱝ ᱦᱩᱭᱩᱜ ᱛᱤᱧᱟᱹ ᱱᱤᱭᱟᱹ ᱢᱟᱥ ᱨᱮᱫᱚ ᱩᱱᱟᱹᱜ ᱠᱟᱨᱮᱱᱴ ᱵᱤᱞ ᱦᱮᱡ ᱠᱟᱱ ᱛᱤᱧᱟᱹ ᱡᱮ ᱱᱤᱭᱟᱹ ᱜᱮ ᱠᱟᱹᱴᱤᱡ ᱵᱟᱰᱟᱭ ᱥᱟᱱᱟᱭᱤᱧ ᱠᱟᱱᱟ ᱵᱟᱰᱟᱭ ᱦᱚᱪᱚᱧ ᱯᱮ